ᱦᱮᱸ ᱟᱵᱚ ᱥᱩᱨᱥᱩᱯᱩᱨ ᱠᱚᱨᱮ ᱟᱭᱢᱟ ᱪᱮᱬᱮ ᱠᱚᱠᱚ ᱛᱟᱦᱮᱱᱟ ᱡᱮᱢᱚᱱ ᱜᱟᱡᱟᱲ ᱠᱚᱨᱮ ᱠᱚ ᱛᱟᱦᱮᱸᱱᱟ ᱱᱟᱱᱟᱦᱩᱱᱟᱹᱨ ᱪᱮᱬᱮ ᱛᱟᱦᱮᱱᱟ ᱟᱨ ᱠᱤᱪᱷᱩ ᱠᱤᱪᱷᱩ ᱪᱮᱬᱮ ᱠᱚ ᱢᱮᱱᱟᱜ ᱠᱚᱣᱟ ᱩᱱᱠᱩᱫᱚ ᱚᱲᱟᱜ ᱨᱮᱦᱚᱸ ᱠᱚ ᱟᱹᱥᱩᱞ ᱜᱟᱱᱚᱜ ᱜᱮᱭᱟ ᱡᱮᱢᱚᱱ ᱢᱤᱨᱩ ᱪᱮᱬᱮ ᱢᱤᱨᱩ ᱢᱟᱨᱟᱜ ᱪᱮᱬᱮ ᱡᱮᱢᱚᱱ ᱢᱤᱨᱩ ᱠᱚᱫᱚ ᱨᱚᱲ ᱟᱲᱟᱝ ᱛᱟᱠᱚ ᱟᱹᱰᱤ ᱟᱹᱰᱤ ᱱᱤᱨᱚᱲ ᱟᱹᱰᱤ ᱢᱚᱸᱡᱽ ᱜᱮᱛᱟ ᱠᱚᱣᱟ ᱫᱚᱢᱮ ᱢᱚᱡᱽ ᱠᱚ ᱨᱚᱲᱟ ᱟᱨ ᱢᱟᱨᱟᱜ ᱪᱮᱬᱮ ᱢᱟᱨᱟᱜ ᱪᱮᱬᱮ ᱫᱚ ᱧᱮᱞ ᱛᱮᱦᱚᱸ ᱟᱹᱰᱤ ᱢᱚᱡᱽ ᱠᱚ ᱧᱮᱞᱚᱜᱼᱟ ᱟᱠᱚᱣᱟᱜ ᱯᱷᱟᱺᱠᱲᱟᱹᱜ ᱠᱚ ᱟᱹᱰᱤ ᱨᱟᱹᱥᱠᱟᱹ ᱵᱚᱱ ᱵᱩᱡᱷᱟᱹᱣᱟ ᱟᱨ ᱩᱝᱠᱩᱣᱟᱜ ᱟᱪᱟᱨ ᱵᱮᱵᱚᱦᱟᱨ ᱫᱚ ᱟᱹᱰᱤ ᱢᱚᱸᱡᱽᱜᱮ ᱡᱮᱢᱚᱱ ᱡᱚᱢ ᱥᱩᱢᱟᱹᱭ ᱩᱱᱠᱩᱣᱟᱜ ᱥᱩᱨᱛᱮᱢ ᱥᱮᱱ ᱞᱮᱱᱠᱷᱟᱡ ᱜᱮ ᱟᱢ ᱠᱚ ᱵᱩᱡᱷᱟᱹᱣ ᱪᱚ ᱢᱮᱭᱟ ᱡᱮᱢᱚᱱ ᱡᱮ ᱩᱝᱠᱩ ᱨᱮᱸᱜᱮᱡ ᱠᱚᱣᱟ ᱫᱟᱱᱟᱜ ᱡᱚᱢ ᱠᱚᱠᱚ ᱠᱷᱚᱡᱚᱜᱼᱟ ᱥᱮ ᱫᱟᱜ ᱠᱚ ᱠᱷᱚᱡᱚᱜᱼᱟ